ᱥᱤᱢ ᱠᱚ ᱵᱟᱯᱞᱟ ᱟᱹᱜᱩ ᱠᱤᱫᱤᱧᱟ ᱩᱱ ᱡᱚᱦᱚᱜ ᱫᱚ ᱱᱚᱰᱮ ᱥᱤᱢ ᱠᱚᱫᱚ ᱵᱟᱠᱚ ᱛᱟᱦᱮᱸ ᱞᱮᱱᱟ ᱪᱮᱫ ᱦᱚᱸ ᱵᱟᱝ ᱩᱱ ᱨᱮᱫᱚ ᱤᱧ ᱫᱩᱧ ᱥᱚᱪ ᱠᱮᱫᱟ ᱥᱤᱢ ᱠᱚᱦᱚᱸ ᱵᱟᱹᱱᱩᱜ ᱠᱚᱣᱟ ᱟᱨ ᱪᱤᱞᱤ ᱦᱚᱸ ᱵᱟᱹᱱᱩᱜ ᱠᱚᱣᱟ ᱛᱚ ᱥᱤᱢᱤᱧ ᱟᱹᱜᱩ ᱠᱮᱫᱮᱭᱟ ᱢᱟᱨᱠᱮᱴ ᱠᱷᱚᱱ ᱠᱟᱞᱚᱴ ᱥᱤᱢ ᱟᱨ ᱩᱱᱤ ᱟᱹᱜᱩ ᱠᱮᱫᱮᱭᱟᱹᱧ ᱛᱚᱧ ᱛᱚᱞ ᱛᱚᱞᱛᱤᱧ ᱦᱟᱞᱟ ᱠᱮᱫᱮᱭᱟ ᱪᱟᱣᱞᱮ ᱠᱚᱧ ᱮᱢᱟᱭᱟ ᱠᱷᱚᱫᱮ ᱠᱚᱧ ᱮᱢᱟᱭᱟ ᱚᱱᱠᱟ ᱚᱱᱠᱟᱛᱤᱧ ᱦᱟᱨᱟ ᱠᱮᱫᱮᱭᱟ ᱩᱱᱨᱤᱧ ᱟᱲᱟᱜ ᱠᱟᱫᱮᱭᱟ ᱟᱨ ᱩᱱᱤ ᱥᱤᱢ ᱚᱲᱟᱜ ᱤᱧ ᱵᱮᱱᱟᱣ ᱫᱮᱭᱟ ᱚᱸᱰᱮ ᱜᱮ ᱰᱮᱞᱤᱧ ᱟᱫᱮ ᱨᱮᱭᱟ ᱨᱚᱡᱮᱜᱤᱧ ᱟᱫᱮᱨᱮᱭᱟ ᱚᱱᱟ ᱚᱲᱟᱜ ᱨᱮᱜᱮ ᱟᱨ ᱧᱮᱞ ᱦᱚᱧ ᱧᱮᱞᱮᱭᱟ ᱟᱹᱛᱤᱧ ᱞᱟᱹᱜᱤᱫ ᱦᱚᱧ ᱟᱲᱟ ᱜᱮᱭᱟ ᱛᱚ ᱚᱱᱠᱟ ᱚᱱᱠᱟᱛᱮ ᱵᱤᱞᱤ ᱠᱮᱫᱟᱭ ᱵᱤᱞᱤ ᱠᱟᱛᱮᱫ ᱦᱚᱯᱚᱱ ᱠᱮᱫ ᱠᱚᱣᱟᱭ ᱦᱚᱯᱚᱱ ᱠᱟᱛᱮᱫ ᱫᱚ ᱟᱭᱢᱟ ᱠᱚ ᱥᱟᱸᱜᱮᱭᱮᱱᱟ ᱟᱨᱚ ᱥᱟᱸᱜᱮ ᱤᱫᱤᱭᱮᱱᱟ ᱠᱚ ᱚᱱᱟ ᱠᱷᱚᱱ ᱩᱱᱠᱩ ᱦᱚᱸ ᱟᱨᱚ ᱠᱚ ᱟᱨᱚ ᱠᱚ ᱵᱤᱞᱤ ᱠᱮᱜᱼᱟ ᱟᱨᱦᱚᱸ ᱠᱚ ᱦᱚᱯᱚᱱ ᱠᱮᱫ ᱠᱚᱣᱟ ᱛᱚ ᱚᱱᱟ ᱠᱷᱚᱱᱜᱮ ᱯᱮᱲᱟ ᱯᱚᱨᱤᱵᱟᱨ ᱦᱚᱸᱠᱚ ᱦᱤᱡᱩᱜᱼᱟ ᱜᱚᱡ ᱡᱚᱢ ᱠᱚᱣᱟᱞᱮ ᱟᱨᱚ ᱯᱷᱮᱨ ᱩᱱᱠᱩ ᱠᱷᱚᱱ ᱜᱮ ᱢᱟᱨᱠᱮᱴ ᱦᱚᱸᱞᱮ ᱤᱫᱤ ᱠᱚᱣᱟ ᱟᱹᱠᱷᱨᱤᱧ ᱞᱟᱹᱜᱤᱫ ᱚᱱᱟ ᱠᱷᱚᱱᱜᱮ ᱯᱚᱭᱥᱟ ᱦᱚᱸ ᱦᱩᱭᱩᱜᱼᱟ ᱚᱱᱟ ᱠᱷᱚᱱ ᱜᱮ ᱨᱚᱡᱽᱜᱟᱨ ᱦᱚᱸ ᱦᱩᱭᱩᱜ ᱛᱤᱧᱟᱹ ᱚᱱᱟ ᱠᱷᱚᱱ ᱜᱮ ᱟᱨᱚ ᱯᱟᱲᱦᱟᱣ ᱞᱮᱠᱷᱟ ᱦᱚᱸ ᱞᱩᱜᱽᱲᱤᱡ ᱞᱟᱯᱚ ᱦᱚᱸ ᱡᱟ ᱠᱤᱪᱷᱩ ᱚᱱᱟ ᱠᱷᱚᱱᱜᱮ ᱦᱩᱭᱩᱜ ᱛᱤᱧᱟᱹ ᱯᱮᱲᱟ ᱯᱚᱨᱤᱵᱟᱨ ᱦᱚᱸ ᱚᱱᱟ ᱠᱷᱚᱱ ᱜᱮᱧ ᱧᱮᱞ ᱠᱚᱣᱟ ᱟᱨ ᱤᱧ ᱨᱮᱱ ᱜᱤᱫᱟᱹᱨ ᱵᱩᱛᱩᱨ ᱦᱚᱸ ᱥᱟᱱᱟᱢᱟᱜ ᱦᱚᱸᱜᱮ ᱚᱱᱟ ᱠᱷᱚᱱ ᱜᱮ ᱦᱩᱭᱩᱜ ᱛᱤᱧᱟᱹ